ᱫᱚ ᱟᱞᱮ ᱠᱷᱚᱱ ᱢᱳᱴᱟᱢᱩᱴᱤ ᱫᱩ ᱥᱟᱺᱜᱤᱧ ᱨᱮ ᱢᱮᱱᱟᱜᱼᱟ ᱡᱟᱦᱟᱸ ᱨᱮᱫᱚ ᱟᱞᱮ ᱯᱚᱭᱥᱟ ᱠᱚᱞᱮ ᱪᱷᱟᱰᱟᱣ ᱛᱟᱦᱮᱱ ᱯᱚᱭᱥᱟ ᱠᱚᱞᱮ ᱵᱷᱚᱨᱟᱣ ᱛᱟᱦᱮᱱ ᱚᱱᱟ ᱨᱮᱱᱟᱜ ᱟᱹᱰᱤ ᱵᱷᱟᱜᱮ ᱠᱟᱱᱟ ᱡᱟᱦᱟᱸ ᱫᱚ ᱵᱷᱟᱨᱚᱛ ᱨᱮᱱᱟᱜ ᱞᱟᱹᱴᱩ ᱡᱟᱦᱟᱸ ᱫᱚ ᱵᱷᱟᱨᱚᱛ ᱨᱮᱱᱟᱜ ᱼᱟᱱ ᱠᱟᱱᱟ ᱡᱟᱦᱟᱸ ᱫᱚ ᱠᱟᱱᱟ ᱚᱸᱰᱮ ᱠᱷᱚᱱᱜᱮ ᱟᱞᱮ ᱫᱚ ᱞᱮᱱᱫᱮᱱ ᱟᱞᱮ ᱦᱩᱭᱩᱜ ᱛᱟᱞᱮ ᱛᱟᱦᱮᱱᱟ ᱥᱚᱨᱠᱟᱨ ᱠᱷᱚᱱ ᱟᱹᱰᱤᱜᱟᱱ ᱡᱟᱦᱟᱸ ᱠᱚᱫᱚ ᱡᱳᱡᱚᱱᱟ ᱠᱚ ᱛᱟᱦᱮᱱᱟ ᱡᱟᱦᱟᱸ ᱠᱚᱨᱮᱱᱟᱜ ᱞᱟᱵᱷᱠᱚ ᱮᱢᱚᱜᱼᱟ ᱡᱟᱦᱟᱸ ᱠᱚᱨᱮᱱᱟᱜ ᱠᱚ ᱮᱢᱚᱜᱼᱟ ᱚᱱᱟ ᱠᱷᱚᱱ ᱜᱮᱞᱮ ᱪᱷᱟᱰᱟᱣ ᱛᱟᱦᱮᱱᱟ ᱟᱨ ᱚᱱᱟ ᱨᱮᱦᱚᱸ ᱟᱹᱰᱤᱜᱟᱱ ᱦᱚᱸ ᱦᱩᱭᱩᱜ ᱛᱟᱦᱮᱱᱟ ᱟᱨ ᱠᱚᱦᱚᱸ ᱟᱞᱮ ᱥᱮᱫ ᱟᱞᱮ ᱟᱹᱛᱩ ᱛᱮᱦᱚᱸ ᱠᱚ ᱦᱤᱡᱩᱜ ᱛᱟᱦᱮᱱᱟ ᱟᱨ ᱚᱠᱚᱭᱠᱚ ᱠᱷᱟᱛᱟ ᱵᱟᱠᱚ ᱠᱷᱩᱞᱟᱹᱣ ᱛᱟᱦᱮᱱᱟ ᱩᱱᱠᱩ ᱠᱚᱦᱚᱸ ᱠᱷᱟᱛᱟ ᱠᱷᱩᱞᱟᱹᱣ ᱞᱟᱹᱜᱤᱫ ᱠᱚ ᱩᱫᱽᱜᱟᱹᱣ ᱠᱚ ᱛᱟᱦᱮᱱᱟ ᱠᱷᱟᱛᱟ ᱠᱷᱩᱞᱟᱹᱣ ᱠᱟᱛᱮᱫ ᱫᱚ ᱟᱹᱰᱤᱜᱟᱱ ᱥᱚᱨᱠᱟᱨᱤ ᱡᱟᱦᱟᱱᱟᱜ ᱞᱟᱵᱷ ᱠᱚ ᱛᱟᱦᱮᱱᱟ ᱚᱱᱟ ᱠᱚᱦᱚᱸ ᱵᱚᱱ ᱧᱟᱢ ᱛᱟᱦᱮᱱᱟ ᱟᱨ ᱧᱟᱢᱚᱜᱼᱟ ᱚᱱᱟᱛᱮ ᱫᱚ ᱟᱹᱰᱤ ᱡᱟᱹᱨᱩᱨᱤ ᱜᱮᱭᱟ ᱟᱨ ᱨᱮᱱᱟᱜ ᱫᱟᱨᱟᱭ ᱛᱮᱜᱮ ᱟᱵᱚ ᱡᱚᱛᱚ ᱡᱟᱭᱜᱟ ᱨᱮᱜᱮ ᱯᱚᱭᱥᱟ ᱵᱚᱱ ᱞᱮᱱᱫᱮᱱ ᱫᱟᱲᱮᱭᱟᱜ ᱠᱟᱱᱟ ᱡᱚᱛᱚ ᱡᱟᱭᱜᱟ ᱠᱷᱚᱱ ᱜᱮ ᱞᱟᱵᱷ ᱵᱚᱱ ᱩᱴᱷᱟᱹᱣ ᱫᱟᱲᱮᱭᱟᱜ ᱠᱟᱱᱟ